ᱤᱧ ᱵᱟᱡᱟᱨ ᱠᱷᱚᱱ ᱢᱤᱫᱴᱮᱱ ᱤᱥᱢᱟᱨᱴᱯᱷᱳᱱ ᱤᱧ ᱠᱤᱨᱤᱧ ᱞᱮᱫᱟ ᱚᱱᱟ ᱮᱥᱢᱟᱨᱴᱯᱷᱳᱱ ᱥᱟᱶᱛᱮ ᱤᱧ ᱢᱤᱫᱴᱮᱱ ᱪᱟᱨᱡᱟᱨ ᱯᱷᱨᱤ ᱠᱚ ᱮᱢᱟ ᱫᱤᱧ ᱛᱟᱦᱮᱸᱫ ᱢᱮᱱᱠᱷᱟᱱ ᱚᱱᱟ ᱪᱟᱨᱡᱟᱨ ᱫᱚ ᱵᱟᱹᱲᱤᱡ ᱮᱱ ᱛᱤᱧᱟᱹ ᱟᱨ ᱪᱟᱨᱡᱟᱨ ᱵᱟᱹᱲᱤᱡ ᱮᱱ ᱠᱷᱟᱹᱛᱤᱨ ᱤᱧ ᱫᱚ ᱟᱨᱚ ᱥᱤᱞᱫᱟᱹ ᱠᱷᱚᱱ ᱰᱷᱮᱨ ᱠᱟᱹᱣᱰᱤ ᱛᱮ ᱢᱤᱫᱴᱟᱱ ᱵᱷᱟᱜᱤ ᱪᱟᱨᱡᱟᱨ ᱤᱧ ᱠᱤᱨᱤᱧ ᱠᱮᱫᱟ ᱟᱨ ᱚᱱᱟ ᱪᱟᱨᱡᱟᱨ ᱫᱚ ᱛᱩᱨᱩᱭ ᱪᱟᱸᱫᱳ ᱜᱮᱨᱮᱱᱴᱤ ᱛᱟᱦᱮᱸ ᱠᱟᱱᱟ ᱢᱮᱱᱠᱷᱟᱱ ᱚᱱᱟ ᱪᱟᱨᱡᱟᱨ ᱫᱚ ᱢᱤᱫ ᱪᱟᱸᱫᱳ ᱛᱮᱜᱮ ᱵᱟᱹᱲᱤᱡ ᱮᱱᱟ ᱟᱨ ᱤᱧ ᱰᱷᱮᱨ ᱠᱟᱹᱣᱰᱤ ᱛᱮ ᱪᱟᱨᱡᱟᱨ ᱤᱧ ᱠᱤᱨᱤᱧ ᱠᱮᱫᱟ ᱟᱨ ᱚᱱᱟᱦᱚᱸ ᱵᱟᱹᱲᱤᱡ ᱮᱱ ᱛᱤᱧᱟᱹ ᱢᱮᱱᱠᱷᱟᱱ ᱤᱧ ᱫᱚ ᱟᱹᱰᱤ ᱡᱳᱨ ᱤᱧ ᱞᱚᱥ ᱮᱱᱟ